ᱦᱮᱸ ᱵᱚᱭᱦᱟ ᱚᱠᱟᱨᱮ ᱢᱮᱱᱟᱢᱟ ᱟᱢ ᱠᱟᱱᱟ ᱟᱫᱚ ᱪᱮᱫ ᱠᱚᱢ ᱪᱮᱠᱟᱭᱮᱫᱼᱟ ᱪᱮᱫᱠᱚᱢ ᱠᱟᱹᱢᱤ ᱠᱟᱱᱟ ᱚᱱᱠᱟ ᱪᱮ ᱚᱠᱟᱠᱚ ᱥᱮᱫᱮᱢ ᱫᱟᱬᱟᱱ ᱠᱟᱱᱟ ᱚᱼᱦᱚ ᱠᱟᱹᱢᱤ ᱠᱟᱱ ᱜᱮᱭᱟ ᱯᱮ ᱵᱟᱡᱟᱨ ᱥᱮᱫ ᱠᱚᱨᱮ ᱪᱮ ᱚᱠᱟ ᱤᱭᱟᱹ ᱱᱚᱣᱟ ᱚᱠᱟ ᱥᱮᱫᱨᱮ ᱟᱫᱚ ᱢᱤᱫᱴᱮᱡ ᱠᱷᱚᱵᱚᱨ ᱜᱮ ᱩᱛᱠᱟᱹᱣ ᱟᱹᱰᱤ ᱥᱮᱬᱟ ᱵᱟᱡᱟᱨ ᱥᱮᱫ ᱪᱟᱞᱟᱜ ᱤᱧ ᱢᱮᱱᱮᱫ ᱛᱟᱦᱮᱸᱫ ᱟᱫᱚᱻ ᱚᱱᱟ ᱠᱚ ᱠᱚᱨᱟᱣ ᱠᱚ ᱢᱮᱱᱮᱫᱼᱟ ᱚᱱᱟ ᱟᱫᱚ ᱠᱚ ᱢᱮᱱᱮᱫ ᱠᱷᱟᱱ ᱟᱫᱚ ᱚᱱᱟᱜᱮ ᱱᱟᱦᱟᱜ ᱤᱧ ᱢᱮᱱᱮᱫ ᱛᱟᱦᱮᱱ ᱟᱫᱚᱢ ᱵᱟᱰᱟᱭ ᱧᱚᱜ ᱦᱚᱪᱚᱧ ᱠᱷᱟᱱ ᱟᱹᱰᱤ ᱪᱮᱨᱦᱟᱜᱼᱟ ᱛᱳ ᱦᱳᱭ ᱟᱫᱚᱻ ᱟᱨ ᱚᱱᱟ ᱠᱚ ᱢᱮᱱᱮᱫ ᱫᱚ ᱚᱠᱟᱨᱮ ᱚᱠᱟᱨᱮ ᱠᱚ ᱚᱱᱟᱦᱚᱸ ᱤᱧᱢᱟ ᱵᱟᱹᱧ ᱵᱟᱰᱟᱭ ᱜᱚᱫ ᱟᱠᱟᱫ ᱛᱟᱞᱟᱝᱟ ᱟᱨ ᱤᱱᱟᱹ ᱠᱚᱜᱮᱧ ᱢᱮᱱᱮᱫ ᱛᱟᱦᱮᱸᱫ ᱫᱷᱟᱨᱟ ᱤᱱᱟᱹᱜᱮᱢ ᱞᱟᱹᱭᱧᱚᱜ ᱟᱹᱧᱟᱹ ᱦᱟᱹᱛᱠᱟᱹᱢ ᱦᱳᱭ ᱟᱫᱚ ᱦᱮᱸ ᱟᱨ ᱟᱞᱮ ᱥᱮᱫ ᱫᱚ ᱫᱟᱬᱟᱱ ᱦᱚᱸ ᱵᱟᱢ ᱦᱤᱡᱩᱜ ᱫᱚ ᱦᱮᱡᱜᱮ ᱱᱮᱛᱟᱨᱢᱟ ᱦᱮᱸ ᱪᱮᱢ ᱵᱟᱹᱜᱤ ᱤᱫᱤ ᱠᱮᱫᱼᱟ ᱦᱳᱭ ᱚᱱᱟ ᱦᱳᱭ ᱦᱮᱡ ᱧᱚᱜᱚᱜ ᱟᱢ ᱛᱚᱵᱮ ᱛᱳ ᱡᱟᱹᱨᱩᱨᱤ ᱫᱷᱟᱨᱟᱜ ᱠᱟᱹᱱᱟᱹᱧ ᱚᱱᱛᱮ ᱵᱟᱡᱟᱨ ᱥᱮᱫ ᱪᱟᱞᱟᱜ ᱤᱧ ᱢᱮᱱᱮᱫᱼᱟ ᱠᱟᱱᱟ ᱚᱠᱟᱨᱮ ᱚᱱᱟ ᱢᱟ ᱱᱟᱦᱟᱜ ᱤᱧ ᱵᱟᱹᱧ ᱵᱟᱰᱟᱭ ᱜᱚᱫ ᱟᱠᱟᱫᱼᱟ ᱚᱱᱟ ᱠᱟᱛᱷᱟ ᱜᱮᱛᱚ ᱟᱫᱚᱢ ᱞᱟᱹᱭᱧᱚᱜ ᱟᱹᱧ ᱠᱷᱟᱱ ᱟᱹᱰᱤ ᱪᱮᱨᱦᱟᱜᱼᱟ ᱟᱫᱚ ᱦᱮᱡ ᱧᱚᱜᱚᱜ ᱠᱷᱟᱱᱮᱢ ᱦᱤᱡᱩᱜ ᱢᱮ ᱛᱟᱦᱚᱞᱮ ᱟᱨ ᱦᱳᱭ ᱦᱮᱡ ᱞᱮᱱᱠᱷᱟᱱᱮᱢ ᱟᱹᱰᱤ ᱵᱮᱥᱚᱜᱼᱟ ᱟᱨ ᱵᱟᱝᱠᱷᱟᱱ ᱫᱚ ᱞᱟᱹᱭᱟᱹᱧ ᱢᱮ ᱟᱹᱧ ᱦᱳᱭ ᱤᱱᱟᱹ ᱤᱱᱟᱹ ᱠᱟᱛᱷᱟ ᱜᱮ ᱦᱟᱹᱛᱠᱟᱹᱢ ᱢᱟ ᱛᱚᱵᱮ